ᱦᱮᱞᱳ ᱤᱧᱟᱹᱜ ᱧᱩᱛᱩᱢ ᱫᱚ ᱦᱩᱭᱩᱜ ᱠᱟᱱᱟ ᱥᱳᱱᱟᱞᱤ ᱵᱟᱥᱠᱮ ᱤᱧᱫᱚ ᱥᱳᱱᱟᱦᱟᱨᱟ ᱟᱛᱳ ᱠᱷᱚᱱᱤᱧ ᱞᱟᱹᱭᱫᱟ ᱛᱚ ᱟᱢᱴᱷᱮᱡ ᱤᱧ ᱚᱰᱟᱨ ᱞᱟᱹᱜᱤᱫ ᱛᱷᱚᱲᱟᱜᱟᱱ ᱠᱮᱠ ᱠᱚ ᱡᱚᱢᱟᱜᱠᱚ ᱢᱟᱱᱮ ᱡᱟᱦᱟᱸ ᱛᱤᱱᱟᱹᱜ ᱢᱮᱱᱟᱜᱼᱟ ᱠᱮᱠ ᱪᱟᱣᱢᱤᱱ ᱮᱜᱽᱨᱳᱞ ᱠᱚ ᱛᱚ ᱚᱱᱟ ᱟᱢᱴᱷᱮᱡ ᱢᱮᱱᱟᱜᱼᱟ ᱪᱮᱞᱮᱠᱟ ᱵᱷᱟᱞᱮ ᱥᱤᱵᱤᱞᱟ ᱥᱮ ᱛᱚ ᱚᱱᱟ ᱵᱷᱟᱞᱮ ᱥᱤᱵᱤᱞᱟᱜ ᱠᱚᱜᱮ ᱤᱧᱫᱚᱧ ᱠᱩᱥᱤᱭᱟᱜᱼᱟ ᱢᱟᱱᱮ ᱟᱹᱰᱤᱧ ᱠᱩᱥᱤᱭᱟᱜᱼᱟ ᱚᱱᱟ ᱵᱟᱠᱷᱨᱟᱛᱮᱧ ᱢᱮᱛᱟᱢ ᱠᱟᱱᱟ ᱟᱢ ᱴᱷᱮᱡ ᱢᱮᱱᱟᱜᱼᱟ ᱠᱷᱟᱡᱫᱚ ᱤᱧ ᱢᱟᱱᱮ ᱤᱧ ᱚᱰᱟᱨ ᱞᱟ ᱜᱤᱫᱚᱜ ᱠᱟᱱᱟ ᱛᱚ ᱠᱳᱻᱞᱟᱹᱧ ᱢᱮ

ᱚᱱᱟ ᱠᱚᱫᱚ ᱟ ᱰᱤᱧ ᱠᱩᱥᱤᱭᱟᱜᱼᱟ ᱡᱚᱢ ᱨᱮᱦᱚᱸ ᱟ ᱰᱤ ᱥᱤᱵᱤᱞ ᱵᱩᱡᱷᱟᱹᱜᱼᱟ ᱟᱨ ᱪᱮᱫᱪᱚᱝ ᱚᱱᱟ ᱡᱟᱞᱟ ᱤᱧᱦᱚᱸ ᱚᱰᱟᱨ ᱥᱟᱱᱟᱧ ᱠᱟᱱᱟ ᱡᱮ ᱚᱰᱟᱨᱛᱮᱧ ᱡᱚᱢᱟ ᱚᱰᱟᱨ ᱛᱮᱫᱚ ᱢᱮᱱᱟᱠᱚ ᱟ ᱰᱤ ᱵᱷᱟᱞᱮ ᱵᱷᱟᱞᱮ ᱧᱟᱢᱚᱜᱼᱟ ᱟᱰᱤ ᱵᱷᱟᱞᱮ ᱵᱷᱟᱞᱮ ᱚᱲᱟᱜ ᱨᱮᱠᱚ ᱟᱹᱜᱩ ᱚᱴᱚᱠᱟᱜᱼᱟ ᱚᱰᱟᱨ ᱡᱤᱱᱤᱥ ᱵᱚᱞᱛᱮ ᱜᱮ ᱚᱱᱠᱟ ᱚᱱᱟ ᱡᱟᱞᱟ ᱤᱧᱫᱚᱧ ᱢᱮᱛᱟᱢ ᱠᱟᱱᱟ ᱡᱮ ᱦᱮᱸ ᱟᱜᱩᱣᱟᱹᱧ ᱢᱮ ᱱᱚᱣᱟ ᱟᱛᱳ ᱠᱷᱚᱱᱤᱧ ᱞᱟᱹᱭ ᱮᱫᱟ ᱥᱳᱱᱟᱦᱟᱨᱟ ᱛᱚ ᱟᱨ ᱤᱱᱟᱹᱠᱚ ᱜᱮ ᱡᱟᱦᱟᱸ ᱠᱚᱧ ᱢᱮᱱᱠᱟᱜ ᱢᱮᱭᱟ ᱚᱱᱟᱠᱚᱜᱮ ᱟᱨ ᱡᱟᱦᱟᱸ ᱡᱮᱢᱚᱱ ᱫᱚᱦᱚᱛᱮ ᱟᱞᱚ ᱵᱟᱹᱲᱤᱡᱚᱜ ᱢᱟ ᱟᱞᱚᱻ ᱡᱮᱢᱚᱱ ᱤᱭᱟᱹᱜᱼᱟ ᱵᱟᱹᱲᱤᱡᱚᱜᱼᱟ ᱫᱚᱦᱚᱛᱮ ᱚᱱᱠᱟᱱᱟᱜ ᱫᱚ ᱵᱟᱝ ᱡᱮᱢᱚᱱ ᱵᱷᱟᱞᱮ ᱵᱷᱟᱞᱮᱭᱟᱜ ᱜᱮ ᱫᱚᱦᱚᱛᱮ ᱡᱮᱢᱚᱱ ᱟᱞᱚ ᱵᱟᱹᱲᱤᱡᱚᱜ ᱢᱟ ᱚᱱᱟᱜᱼᱮᱢ ᱠᱳᱞᱟ ᱟᱨ ᱚᱱᱟᱜᱮ ᱡᱟᱦᱟᱸ ᱠᱚ ᱤᱧ ᱢᱮᱱᱠᱮᱫᱟ ᱚᱱᱟᱠᱚ ᱟᱨ ᱵᱟᱨᱚᱴᱟ ᱥᱚᱢᱚᱭᱨᱮᱢ ᱥᱮᱴᱮᱨᱠᱟᱜᱼᱟ ᱡᱟᱦᱟᱸ ᱠᱚᱧ ᱚᱰᱟᱨ ᱟᱠᱟᱫᱟ ᱚᱱᱟ ᱠᱚᱜᱮ ᱴᱟᱭᱤᱢ ᱫᱚ ᱤᱱᱟᱹᱜᱮ ᱵᱟᱨᱚᱴᱟ ᱨᱮᱜᱮᱢ ᱥᱮᱴᱮᱨᱠᱟᱜᱼᱟ ᱦᱟᱸᱜ ᱦᱮᱸ ᱛᱚ ᱟᱞᱚᱢ ᱦᱤᱲᱤᱧᱟ ᱚᱱᱟᱠᱚ ᱜᱮ ᱮᱫᱽᱜᱚᱢ ᱦᱮᱸ ᱥᱤᱵᱤᱞ ᱥᱤᱵᱤᱞᱟᱜ ᱜᱮ ᱵᱷᱟᱞᱮ ᱡᱮᱢᱚᱱ ᱵᱟᱹᱲᱤᱡ ᱟᱞᱚ ᱵᱟᱹᱲᱤᱡᱚᱜ ᱢᱟ ᱚᱝᱠᱟᱱᱟᱜ ᱜᱮᱢ ᱠᱳᱞᱠᱟᱜᱼᱟ ᱢᱟ ᱛᱚᱵᱮ ᱦᱮᱸ ᱛᱚ ᱛᱚᱵᱮ ᱫᱚᱦᱚᱭᱫᱟᱹᱧ